ᱤᱧᱫᱚ ᱦᱮᱢᱟᱞ ᱨᱤᱛᱩᱨᱮ ᱫᱟᱬᱟᱱᱫᱚᱧ ᱠᱩᱥᱤᱭᱟᱜ ᱠᱟᱱᱟ ᱱᱚᱣᱟᱫᱚ ᱵᱷᱟᱫᱚᱨ ᱟᱨ ᱫᱟᱸᱥᱟᱭ ᱪᱟᱸᱫᱳ ᱨᱮᱭᱟᱜ ᱢᱤᱫ ᱨᱤᱛᱩ ᱠᱟᱱᱟ ᱦᱮᱢᱟᱞ ᱨᱤᱛᱩ ᱩᱱ ᱚᱠᱛᱚᱫᱚ

ᱠᱚ ᱵᱟᱹᱫᱽᱠᱚᱨᱮ ᱯᱮᱨᱮᱡ ᱠᱚᱜᱼᱟ ᱛᱮ ᱚᱛ ᱠᱚ ᱛᱟᱥᱟᱫᱽ ᱠᱚ ᱦᱟᱹᱨᱭᱟᱹᱲᱜᱮ ᱧᱮᱞᱚᱜᱼᱟ ᱟᱨ ᱵᱟᱹᱫᱽᱠᱚᱦᱚᱸ ᱦᱩᱲᱩᱠᱚ ᱱᱟᱯᱟᱭᱛᱮ ᱫᱟᱨᱮᱧᱚᱜ ᱠᱚᱜᱼᱟ ᱫᱟᱨᱮ ᱠᱚᱨᱮᱱᱟᱜ ᱥᱟᱠᱟᱢᱠᱚᱦᱚᱸ ᱦᱟᱹᱨᱭᱟᱹᱲᱜᱮ ᱧᱮᱞᱚᱜᱼᱟ ᱚᱱᱟᱛᱮ ᱫᱟᱬᱟᱡᱚᱝᱦᱚᱸ ᱟᱹᱰᱤ ᱨᱟᱹᱥᱠᱟᱹᱜᱮ ᱵᱩᱡᱷᱟᱹᱜᱼᱟ ᱜᱚᱴᱟ ᱫᱤᱥᱚᱢᱠᱚ ᱦᱟᱹᱨᱭᱟᱹᱲᱜᱮ ᱧᱮᱞᱚᱜᱼᱟ ᱟᱹᱰᱤ ᱱᱟᱯᱟᱭ ᱮᱠᱫᱚᱢ ᱫᱟᱬᱟᱡᱚᱝᱦᱚᱸ ᱨᱟᱹᱥᱠᱟᱹᱜᱮᱢ ᱵᱩᱡᱷᱟᱹᱣᱟ ᱩᱱᱟᱹᱜᱦᱚᱸ ᱵᱟᱭ ᱫᱟᱜᱟ ᱚᱛ ᱠᱚ ᱦᱮᱢᱟᱞᱠᱚᱜ ᱨᱮᱦᱚᱸ ᱮᱱᱠᱷᱟᱱ ᱟᱹᱰᱤ ᱪᱮᱦᱨᱟᱜᱮ ᱵᱩᱡᱷᱟᱹᱜᱼᱟ ᱫᱟᱬᱟᱡᱚᱝᱟᱢ ᱧᱮᱞᱟᱢ ᱫᱤᱥᱚᱢᱠᱚ ᱜᱚᱴᱟ ᱦᱟᱹᱨᱭᱟᱹᱲᱜᱮ ᱮᱠᱫᱚᱢ ᱱᱟᱯᱟᱭᱜᱮ ᱥᱤᱛᱩᱝᱦᱚᱸ ᱵᱟᱭ ᱥᱤᱛᱩᱝᱟ ᱟᱨ ᱩᱱᱟᱹᱜ ᱫᱟᱜᱦᱚᱸ ᱵᱟᱭ ᱫᱟᱜᱟ ᱟᱹᱰᱤ ᱪᱮᱦᱨᱟ ᱢᱚᱡᱽᱜᱮ ᱟᱹᱭᱠᱟᱹᱜᱼᱟ ᱚᱱᱟᱛᱮ ᱤᱧᱫᱚ ᱦᱮᱢᱟᱞ ᱨᱤᱛᱩᱧ ᱠᱩᱥᱤᱭᱟᱜ ᱠᱟᱱᱟ ᱟᱨ ᱱᱚᱣᱟ ᱨᱤᱛᱩᱨᱮᱫᱚ ᱮᱠᱫᱚᱢ ᱟᱹᱰᱤ ᱨᱟᱹᱥᱠᱟᱹᱣᱟᱱᱟᱜ ᱵᱩᱡᱷᱟᱹᱜᱼᱟ ᱩᱱ ᱚᱠᱛᱚᱨᱮᱜᱮ ᱤᱧᱫᱚ ᱫᱟᱬᱟᱱ ᱨᱮᱭᱟᱜ ᱟᱹᱰᱤ ᱢᱚᱡᱤᱧ ᱟᱹᱭᱠᱟᱹᱣ ᱟᱠᱟᱫᱟ ᱚᱱᱟᱛᱮ ᱤᱧᱫᱚ ᱦᱮᱢᱟᱞ ᱨᱤᱛᱩᱧ ᱠᱩᱥᱤᱭᱟᱜ ᱠᱟᱱᱟ